ᱤᱧᱟᱹᱜ ᱚᱲᱟᱜ ᱨᱮ ᱠᱷᱩᱱᱴᱟᱹᱣ ᱫᱚ ᱦᱩᱭᱩᱜ ᱜᱮᱭᱟ ᱟᱨ ᱵᱟᱜᱟᱱ ᱨᱮᱱ ᱪᱮᱬᱮ ᱠᱚ ᱨᱤᱡᱷᱟᱹᱣ ᱞᱟᱹᱜᱤᱫ ᱛᱮ ᱤᱧᱟᱹᱜ ᱥᱩᱨ ᱨᱮ ᱟᱹᱰᱤ ᱜᱟᱱ ᱴᱤᱯᱥ ᱢᱮᱱᱟᱜᱼᱟ ᱡᱮᱢᱚᱱ ᱯᱟᱣᱨᱟ ᱯᱟᱣᱨᱟ ᱠᱚ ᱪᱟᱨᱟ ᱮᱢ ᱠᱟᱛᱮ ᱛᱚᱭ ᱛᱚᱭ ᱦᱚᱦᱚᱭ ᱠᱷᱟᱭ ᱦᱤᱡᱩᱜ ᱜᱤᱭᱟ ᱠᱚ ᱚᱱᱠᱟ ᱜᱮ ᱟᱹᱰᱤ ᱜᱟᱱ ᱪᱮᱬᱮ ᱟᱹᱰᱤ ᱨᱚᱠᱚᱢ ᱟᱠᱚᱣᱟᱜ ᱨᱟᱜ ᱛᱮᱦᱚᱸ ᱠᱚ ᱦᱤᱡᱩᱜ ᱜᱮᱭᱟ ᱟᱨ ᱪᱮᱬᱮ ᱠᱚ ᱞᱟᱹᱜᱤᱫ ᱡᱟᱝ ᱟᱨ ᱫᱟᱜ ᱫᱚᱦᱚ ᱫᱚ ᱞᱟᱹᱠᱛᱤ ᱜᱮᱭᱟ ᱪᱮᱫᱟᱜ ᱥᱮ ᱟᱹᱰᱤ ᱜᱟᱱ ᱚᱲᱟᱜ ᱨᱮᱜᱮ ᱟᱵᱚ ᱯᱟᱣᱨᱟ ᱵᱚᱱ ᱟᱹᱥᱩᱞ ᱠᱚ ᱜᱮᱭᱟ ᱟᱨ ᱡᱟᱝ ᱟᱨ ᱫᱟᱜ ᱡᱩᱫᱤ ᱵᱟᱢ ᱮᱢᱟᱭᱟ ᱩᱱᱤ ᱫᱚ ᱫᱚᱢᱮ ᱜᱮ ᱯᱷᱩᱫᱽ ᱯᱷᱩᱫᱟᱹᱜᱼᱟᱭ ᱥᱮ ᱪᱮᱫ ᱮ ᱡᱚᱢᱟ